ᱦᱮᱸ ᱮᱱᱮᱡ ᱠᱷᱮᱞ ᱟᱞᱮᱭᱟᱜ ᱠᱷᱮᱞ ᱫᱚ ᱱᱤᱛᱚᱜ ᱫᱚ ᱫᱩᱲᱩᱵ ᱠᱷᱮᱞ ᱟᱞᱮᱭᱟᱜ ᱛᱚ ᱦᱚᱲᱢᱚ ᱡᱤᱣᱤ ᱨᱮᱦᱚᱸ ᱴᱷᱤᱠ ᱫᱟᱲᱮ ᱵᱟᱝ ᱛᱟᱞᱮᱭᱟ ᱪᱮᱫ ᱵᱟᱝ ᱛᱟᱞᱮᱭᱟ ᱚᱱᱟ ᱠᱷᱟᱹᱛᱤᱨ ᱛᱮ ᱟᱞᱮᱭᱟᱜ ᱫᱚ ᱢᱚᱱᱮ ᱡᱤᱣᱤ ᱡᱟᱦᱟᱸᱴᱟᱜ ᱞᱟᱜᱟᱣ ᱟᱠᱟᱱᱟ ᱮᱱᱮᱡ ᱠᱷᱮᱞ ᱡᱮᱢᱚᱱ ᱟᱞᱮ ᱫᱚᱞᱮ ᱧᱮᱞ ᱫᱟᱲᱮᱭᱟᱜᱼᱟ ᱵᱚᱞ ᱠᱷᱮᱞ ᱞᱮ ᱧᱮᱞ ᱫᱟᱲᱮᱭᱟᱜᱼᱟ ᱮᱱᱮᱡ ᱫᱚ ᱵᱟᱞᱮ ᱫᱟᱲᱮᱭᱟᱜᱼᱟ ᱚᱱᱟ ᱠᱷᱟᱹᱛᱤᱨ ᱟᱞᱮᱭᱟᱜ ᱫᱚ ᱟᱞᱮᱭᱟᱜ ᱦᱚᱸ ᱠᱷᱮᱞ ᱢᱮᱱᱟᱜᱼᱟ ᱫᱩᱲᱩᱵ ᱠᱷᱮᱞ ᱚᱱᱟ ᱛᱟᱥ ᱠᱚᱞᱮ ᱮᱱᱮᱡᱼᱟ ᱢᱚᱱᱳᱨᱚᱱᱡᱚᱱ ᱞᱟᱹᱜᱤᱫ ᱚᱠᱚᱭ ᱚᱠᱚᱭᱴᱟᱜ ᱵᱚ ᱜᱤᱰᱤ ᱫᱟᱲᱮᱭᱟᱜ ᱠᱟᱱᱟ ᱚᱠᱚᱭᱴᱟᱜ ᱵᱚ ᱦᱟᱨᱟᱜ ᱠᱟᱱᱟ ᱚᱠᱚᱭᱴᱟ ᱵᱚ ᱡᱤᱛᱟᱹᱜ ᱠᱟᱱᱟ ᱚᱠᱚᱭᱴᱟᱜ ᱵᱚᱱ ᱜᱤᱰᱤ ᱞᱮᱠᱷᱟᱱ ᱚᱠᱚᱭᱴᱟᱜ ᱵᱚᱱ ᱡᱤᱛᱟᱹᱜ ᱠᱟᱱᱟ ᱚᱠᱚᱭᱴᱟᱜ ᱵᱚᱱ ᱤᱫᱤ ᱞᱮᱠᱟᱱ ᱵᱚ ᱦᱟᱨᱟᱜ ᱠᱟᱱᱟ ᱚᱱᱠᱟᱱᱟᱜ ᱟᱞᱮ ᱫᱚ ᱫᱩᱲᱩᱵ ᱠᱟᱛᱮᱫ ᱢᱤᱢᱤᱫ ᱜᱷᱚᱱᱴᱟ ᱰᱮᱲ ᱜᱷᱚᱱᱴᱟ ᱚᱱᱠᱟ ᱥᱚᱢᱚᱭ ᱵᱤᱛᱟᱹᱣ ᱞᱟᱹᱜᱤᱫ ᱢᱚᱱᱚᱨᱚᱱᱡᱚᱱ ᱞᱟᱹᱜᱤᱫ ᱞᱮ ᱮᱱᱮᱡ ᱠᱟᱱᱟ ᱛᱟᱥ ᱠᱚᱞᱮ ᱮᱱᱮᱡᱼᱟ ᱫᱩᱲᱩᱵ ᱠᱟᱛᱮᱫ ᱞᱮ ᱥᱚᱢᱚᱭ ᱞᱮ ᱵᱤᱛᱟᱹᱣᱟ ᱟᱨ ᱨᱟᱹᱥᱠᱟᱹ ᱨᱮᱱᱟᱜ ᱠᱟᱛᱷᱟ ᱞᱮ ᱨᱚᱲᱟ ᱦᱟᱲᱟᱢ ᱦᱟᱲᱟᱢ ᱦᱚᱲ ᱞᱮ ᱧᱟᱯᱟᱢ ᱠᱚᱜᱼᱟ ᱛᱚ ᱨᱟᱹᱥᱠᱟᱹ ᱨᱟᱹᱥᱠᱟᱹ ᱨᱮᱱᱟᱜ ᱞᱮ ᱠᱟᱛᱷᱟᱭᱟ ᱯᱟᱦᱤᱞᱟᱜ ᱥᱮᱫᱟᱭᱟᱜ ᱞᱮ ᱠᱟᱛᱷᱟᱭᱟ ᱟᱞᱮ ᱫᱚ ᱱᱤᱛᱚᱜ ᱫᱚᱞᱮ ᱦᱟᱲᱟᱢ ᱵᱚᱭᱮᱥ ᱟᱠᱟᱱᱟ ᱚᱱᱟ ᱠᱟᱭᱛᱮ ᱪᱮᱫ ᱦᱚᱸ ᱟᱞᱮᱭᱟᱜ ᱠᱷᱮᱞ ᱫᱚ ᱵᱟᱹᱱᱩᱜᱼᱟ ᱠᱷᱟᱹᱞᱤ ᱟᱞᱮ ᱫᱚ ᱱᱚᱜᱼᱚ ᱱᱚᱣᱟ ᱫᱩᱲᱩᱵ ᱠᱷᱮᱞ ᱛᱟᱥ ᱪᱮᱫᱟᱜ ᱡᱮ ᱚᱠᱚᱭᱴᱟᱜ ᱮᱢ ᱜᱤᱰᱤ ᱠᱮᱫᱮᱭᱟᱭᱟ ᱚᱠᱚᱭᱴᱟᱜ ᱮᱢ ᱟᱢ ᱚᱠᱚᱭᱴᱟᱜ ᱛᱮᱢ ᱦᱟᱨᱟᱣ ᱠᱤᱫᱤᱧᱟ ᱴᱮᱠᱟᱢ ᱜᱤᱰᱤ ᱠᱮᱫᱮᱭᱟ ᱥᱮ ᱜᱩᱞᱟᱹᱢ ᱮᱢ ᱴᱮᱠᱟᱣ ᱜᱤᱰᱤ ᱠᱮᱫᱮᱭᱟ ᱟᱨ ᱤᱧ ᱫᱚ ᱚᱠᱚᱭᱴᱟᱜ ᱛᱤᱧ ᱦᱟᱨᱟᱣ ᱠᱮᱜ ᱢᱮᱭᱟ ᱨᱚᱝ ᱛᱤᱧ ᱦᱟᱨᱟᱣ ᱠᱮᱜ ᱢᱮᱭᱟ ᱨᱚᱝ ᱛᱤᱧ ᱤᱫᱤ ᱠᱮᱫᱮᱭᱟ ᱚᱱᱟ ᱨᱚᱝ ᱠᱚᱞᱮ ᱮᱱᱮᱡ ᱵᱟᱲᱟᱭᱟ ᱚᱠᱟ ᱠᱚᱠᱚ ᱢᱮᱛᱟᱫᱼᱟ ᱚᱱᱟ ᱠᱚ ᱨᱚᱝ ᱞᱮ ᱮᱱᱮᱡᱼᱟ ᱟᱨ ᱞᱮ ᱦᱟᱨᱟ ᱦᱟᱹᱨᱤᱜᱼᱟ ᱚᱱᱟ ᱜᱮ ᱟᱞᱮᱭᱟᱜ ᱠᱷᱮᱞ ᱢᱟᱨᱟᱝ ᱠᱷᱮᱞ